ᱥᱟᱹᱢᱩᱫᱽ ᱨᱮ ᱦᱟᱹᱠᱩ ᱥᱟᱵ ᱞᱟᱹᱜᱤᱫ ᱯᱩᱭᱞᱩ ᱛᱮᱫᱚ ᱡᱟᱞᱚᱢ ᱥᱮ ᱵᱟᱹᱲᱥᱤ ᱵᱮᱱᱟᱣ ᱦᱩᱭᱩᱜᱼᱟ ᱟᱨ ᱞᱟᱹᱣᱠᱟ ᱥᱮ ᱯᱷᱟᱱᱥᱤ ᱛᱮ ᱪᱟᱞᱟᱣ ᱠᱟᱛᱮᱜ ᱡᱟᱞᱚᱢ ᱜᱚᱦᱚᱸᱲ ᱟᱨ ᱵᱟᱝ ᱚᱰᱟᱣ ᱦᱩᱭᱩᱜ ᱟ ᱵᱟᱝᱠᱷᱟᱱ ᱵᱟᱹᱲᱥᱤ ᱜᱤᱰᱤ ᱦᱩᱭᱩᱜ ᱟ ᱚᱱᱟ ᱡᱟᱞᱚᱢ ᱨᱮ ᱥᱮ ᱵᱟᱹᱲᱥᱤ ᱨᱮ ᱦᱟᱹᱠᱩ ᱠᱚ ᱡᱷᱟᱹᱞᱤ ᱞᱮᱱᱠᱷᱟᱱ ᱩᱱᱠᱩ ᱦᱟᱹᱠᱩ ᱫᱚ ᱪᱷᱟᱰᱟᱣ ᱠᱚ ᱦᱩᱭᱩᱜᱼᱟ ᱱᱚᱝᱠᱟ ᱠᱟᱛᱮᱜ ᱜᱮ ᱦᱟᱹᱠᱩ ᱫᱚ ᱥᱟᱵ ᱠᱚ ᱦᱩᱭᱩᱜ ᱟ ᱥᱩᱨ ᱥᱩᱯᱩᱨ ᱢᱟᱨᱟᱝ ᱦᱟᱹᱠᱩ ᱵᱟᱡᱟᱨ ᱱᱚᱰᱮ ᱫᱚ ᱵᱟᱸᱠᱩᱲᱟ ᱨᱮᱱᱟᱜ ᱞᱟᱞ ᱵᱟᱡᱟᱨ ᱟᱨ ᱢᱟᱪᱟᱱ ᱴᱚᱞᱟ ᱚᱱᱟ ᱪᱷᱟᱰᱟ ᱚᱱᱠᱟ ᱦᱩᱰᱤᱧ ᱦᱩᱰᱤᱧ ᱵᱟᱡᱟᱨ ᱠᱚᱨᱮ ᱦᱚᱸᱠᱚ ᱠᱤᱨᱤᱧ ᱟᱹᱠᱷᱨᱤᱧ ᱠᱚ ᱜᱮᱭᱟ